ᱯᱚᱪᱷᱤᱢ ᱵᱚᱨᱫᱷᱚᱢᱟᱱ ᱦᱚᱱᱚᱛ ᱫᱚ ᱮᱴᱟᱜ ᱦᱚᱱᱚᱛ ᱠᱷᱚᱱ ᱟᱹᱰᱤ ᱵᱷᱮᱜᱟᱨ ᱢᱮᱱᱟᱜ ᱠᱟᱫᱟ ᱚᱱᱟ ᱵᱷᱮᱜᱟᱨ ᱠᱚᱫᱚ ᱦᱩᱭᱩᱜ ᱠᱟᱱᱟ ᱡᱮᱞᱮᱠᱟ ᱯᱚᱪᱷᱤᱢ ᱵᱚᱨᱫᱷᱚᱢᱟᱱ ᱦᱚᱱᱚᱛ ᱨᱮᱫᱚ ᱟᱹᱰᱤ ᱞᱮᱠᱟᱱᱟᱜ ᱠᱚᱞ ᱠᱟᱨᱠᱷᱟᱱᱟ ᱠᱚ ᱧᱮᱞᱚᱜᱼᱟ ᱡᱮᱞᱮᱠᱟ ᱠᱚᱭᱞᱟ ᱨᱮᱭᱟᱜ ᱠᱚᱞ ᱠᱟᱨᱠᱷᱟᱱᱟ ᱥᱮ ᱥᱴᱤᱞ ᱯᱮᱞᱟᱱᱴ ᱨᱮᱭᱟᱜ ᱠᱚᱞ ᱠᱟᱨᱠᱷᱟᱱᱟ ᱱᱚᱣᱟ ᱯᱚᱪᱷᱤᱢ ᱵᱚᱨᱫᱷᱚᱢᱟᱱ ᱦᱚᱱᱚᱛ ᱨᱮ ᱫᱚ ᱡᱟᱹᱥᱛᱤ ᱦᱚᱲ ᱜᱮ ᱱᱚᱣᱟ ᱠᱟᱨᱠᱷᱟᱱᱟ ᱨᱮ ᱠᱟᱹᱢᱤ ᱠᱟᱛᱮ ᱠᱚ ᱡᱤᱭᱚᱱ ᱠᱚ ᱠᱷᱟᱸᱰᱟᱣ ᱛᱟᱦᱮᱱᱟ ᱢᱮᱱᱠᱷᱟᱱ ᱪᱟᱥᱵᱟᱥ ᱫᱚ ᱩᱱᱟᱹᱜ ᱫᱚ ᱵᱟᱝ ᱠᱚ ᱠᱚᱨᱟᱣ ᱛᱟᱦᱮᱱᱟ ᱱᱚᱣᱟ ᱯᱚᱪᱷᱤᱢ ᱵᱚᱨᱫᱷᱚᱢᱟᱱ ᱦᱚᱱᱚᱛ ᱨᱮ ᱡᱟᱦᱟᱸ ᱢᱤᱫᱴᱟᱝ ᱟᱛᱳᱨᱮ ᱪᱟᱞᱟᱣ ᱞᱮᱱᱠᱷᱟᱱ ᱵᱟᱰᱟᱭᱚᱜᱼᱟ ᱵᱟᱝᱢᱟ ᱱᱚᱣᱟ ᱫᱚ ᱢᱤᱫ ᱦᱚᱲ ᱟᱛᱳ ᱠᱟᱱᱟ ᱪᱮᱫᱟᱜ ᱥᱮ ᱱᱚᱣᱟ ᱚᱲᱟᱜ ᱠᱚ ᱨᱮᱭᱟᱜ ᱵᱷᱤᱛ ᱨᱮ ᱱᱟᱱᱟ ᱦᱩᱱᱟᱹᱨ ᱪᱤᱛᱟᱹᱨ ᱠᱚ ᱛᱟᱦᱮᱱᱟ ᱟᱨ ᱚᱱᱟ ᱪᱷᱟᱲᱟ ᱢᱟᱺᱡᱷᱤ ᱠᱚᱣᱟᱜ ᱪᱷᱟᱴᱠᱟᱨᱮ ᱛᱩᱢᱫᱟᱜ ᱴᱟᱢᱟᱠ ᱟᱠᱟᱣ ᱛᱟᱦᱮᱱᱟ ᱥᱮ ᱱᱟᱦᱮᱞ ᱠᱚ ᱧᱮᱞᱚᱜᱼᱟ ᱛᱚ ᱱᱚᱣᱟ ᱠᱚ ᱧᱮᱞ ᱞᱮᱠᱷᱟᱱ ᱜᱮ ᱵᱟᱰᱟᱭᱚᱜᱼᱟ ᱵᱟᱝᱢᱟ ᱱᱚᱣᱟ ᱫᱚ ᱦᱚᱲ ᱟᱛᱳ ᱠᱟᱱᱟ ᱥᱮ ᱥᱟᱱᱛᱟᱲ ᱥᱚᱢᱟᱡᱽ ᱨᱮᱭᱟᱜ ᱡᱟᱦᱟᱸ ᱱᱟᱜᱟᱢ ᱠᱚ ᱢᱮᱱᱟᱜᱼᱟ ᱚᱱᱟ ᱠᱚᱦᱚᱸ ᱵᱟᱰᱟᱭ ᱧᱟᱢᱚᱜᱼᱟ ᱚᱱᱠᱟᱜᱮ ᱴᱷᱤᱠ ᱮᱴᱟᱜ ᱯᱟᱹᱨᱥᱤ ᱠᱚᱣᱟᱜ ᱦᱚᱸ ᱧᱮᱞᱚᱜᱼᱟ ᱡᱮᱞᱮᱠᱟ ᱢᱟᱦᱟᱞᱤ ᱢᱟᱦᱟᱞᱤ ᱠᱚᱫᱚ ᱦᱟᱴᱟᱜ ᱴᱟᱹᱯᱞᱟᱹᱜ ᱱᱚᱝᱠᱟᱱ ᱟᱭᱢᱟ ᱞᱮᱠᱟᱱᱟᱜ ᱡᱤᱱᱤᱥ ᱠᱚᱠᱚ ᱵᱮᱱᱟᱣ ᱛᱟᱦᱮᱱᱟ ᱚᱱᱟ ᱠᱚ ᱧᱮᱞ ᱞᱮᱠᱷᱟᱱ ᱜᱮ ᱵᱟᱰᱟᱭᱚᱜᱼᱟ ᱵᱟᱝᱢᱟ ᱱᱩᱠᱩ ᱫᱚ ᱢᱟᱦᱟᱞᱤ ᱠᱟᱱᱟ ᱠᱚ ᱟᱨᱦᱚᱸ ᱱᱚᱝᱠᱟ ᱢᱮᱱᱟᱜ ᱠᱚᱣᱟ ᱩᱱᱠᱩ ᱫᱚᱠᱚ ᱦᱩᱭᱩᱜ ᱠᱟᱱᱟ ᱦᱟᱸᱥᱟ ᱨᱮᱱ ᱦᱟᱸᱥᱟ ᱨᱮᱭᱟᱜ ᱟᱭᱢᱟ ᱞᱮᱠᱟᱱᱟᱜ ᱡᱤᱱᱤᱥ ᱠᱚᱠᱚ ᱵᱮᱱᱟᱣᱟ ᱩᱱᱠᱩ ᱫᱚ ᱧᱮᱞ ᱞᱮᱠᱚ ᱠᱷᱟᱱ ᱜᱮ ᱵᱟᱰᱟᱭᱚᱜᱼᱟ ᱵᱟᱝᱢᱟ ᱱᱩᱠᱩ ᱫᱚ ᱠᱳᱞ ᱠᱟᱱᱟ ᱠᱚ ᱱᱚᱝᱠᱟᱜᱮ ᱟᱭᱢᱟ ᱞᱮᱠᱟᱱ ᱡᱟᱹᱛ ᱯᱟᱹᱨᱤᱥ ᱨᱮᱱ ᱦᱚᱲ ᱠᱚ ᱢᱮᱱᱟᱜ ᱠᱚᱣᱟ ᱡᱟᱦᱟᱸ ᱫᱚ ᱚᱝᱠᱟᱱᱟᱜ ᱠᱟᱹᱢᱤ ᱠᱚ ᱧᱮᱞ ᱞᱮᱠᱚ ᱠᱷᱟᱱ ᱜᱮ ᱵᱟᱰᱟᱭᱚᱜᱼᱟ ᱵᱟᱝᱢᱟ ᱱᱩᱠᱩ ᱫᱚ ᱱᱚᱣᱟ ᱯᱟᱹᱨᱤᱥ ᱨᱮᱱ ᱦᱚᱲ ᱠᱟᱱᱟ ᱠᱚ ᱚᱱᱠᱟ ᱛᱮᱜᱮ ᱱᱩᱠᱩᱣᱟᱜ ᱚᱱᱟ ᱱᱟᱜᱟᱢ ᱠᱚᱦᱚᱸ ᱵᱟᱰᱟᱭ ᱧᱟᱢᱚᱜᱼᱟ ᱥᱮ ᱞᱟᱭᱞᱟᱠᱪᱟᱨ ᱠᱚ ᱨᱮᱭᱟᱜ ᱠᱟᱛᱷᱟ ᱠᱚᱦᱚᱸ ᱵᱟᱰᱟᱭ ᱧᱟᱢᱚᱜᱼᱟ